ᱦᱮᱸ ᱤᱧ ᱩᱥᱩᱞ ᱵᱩᱨᱩᱧ ᱵᱚᱛᱚᱨᱟᱜ ᱜᱮᱭᱟ ᱪᱮᱫᱟᱜ ᱥᱮ ᱵᱩᱨᱩ ᱠᱷᱚᱱ ᱧᱩᱨ ᱞᱮᱱᱠᱷᱟᱱ ᱟᱹᱰᱤ ᱡᱳᱨ ᱜᱮ ᱧᱩᱧᱩᱨᱟ ᱧᱩᱨ ᱞᱮᱱᱠᱷᱟᱱ ᱵᱟᱡᱟᱣᱟ ᱥᱟᱶᱛᱮ ᱦᱚᱲᱢᱚ ᱡᱤᱣᱤ ᱦᱚᱸ ᱱᱟᱥᱟᱣ ᱫᱟᱲᱮᱣᱟᱜᱼᱟ ᱚᱱᱟᱛᱮ ᱩᱥᱩᱞ ᱵᱩᱨᱩ ᱫᱚᱧ ᱵᱚᱛᱚᱨᱟᱜ ᱜᱮᱭᱟ ᱦᱮᱸ ᱤᱧ ᱩᱥᱩᱞ ᱵᱩᱨᱩᱧ ᱥᱟᱸᱜᱷᱟᱨᱟᱠᱟᱫᱟ ᱱᱚᱣᱟ ᱯᱚᱪᱷᱤᱢ ᱵᱚᱝᱜᱚ ᱯᱚᱱᱚᱛ ᱨᱮᱱᱟᱜ ᱥᱟᱱᱫᱟᱠᱚᱯᱷᱩ ᱵᱩᱨᱩᱧ ᱥᱟᱸᱜᱷᱟᱨ ᱟᱠᱟᱫᱟ ᱯᱚᱪᱷᱤᱢ ᱵᱚᱝᱜᱚ ᱯᱚᱱᱚᱛ ᱨᱮᱱᱟᱜ ᱥᱟᱱᱫᱟᱠᱟᱯᱷᱩ ᱫᱚ ᱡᱚᱛᱚ ᱠᱷᱚᱱ ᱢᱟᱨᱟᱝ ᱵᱩᱨᱩ ᱠᱟᱱᱟ ᱚᱱᱟ ᱥᱟᱱᱫᱟᱠᱚᱯᱷᱩ ᱵᱩᱨᱩ ᱨᱮᱜᱮ ᱫᱮᱡᱚᱜ ᱥᱚᱢᱚᱭ ᱟᱹᱰᱤᱜᱟᱱ ᱟᱹᱰᱤᱜᱟᱱ ᱵᱚᱨᱚᱯ ᱧᱟᱢᱞᱮᱱᱟ ᱵᱚᱨᱚᱯ ᱵᱚᱨᱚᱯ ᱪᱮᱛᱟᱱ ᱪᱮᱛᱟᱱ ᱛᱮ ᱛᱟᱲᱟᱢ ᱚᱠᱛᱚ ᱡᱟᱸᱜᱟ ᱞᱮᱸᱡᱮᱫ ᱞᱮᱱᱟ ᱡᱟᱸᱜᱟ ᱞᱮᱸᱡᱮᱫ ᱞᱮᱱᱠᱷᱟᱱ ᱟᱹᱰᱤ ᱞᱟᱛᱟᱨ ᱧᱩᱧᱩᱨᱟ ᱟᱨ ᱪᱮᱛᱟᱱ ᱨᱮ ᱫᱮᱡ ᱠᱟᱛᱮ ᱞᱟᱛᱟᱨ ᱥᱚᱱ ᱠᱚᱭᱚᱜ ᱞᱮᱠᱷᱟᱱ ᱟᱹᱰᱤ ᱵᱚᱛᱚᱨ ᱜᱮ ᱵᱩᱡᱩᱜᱼᱟ ᱪᱮᱫᱟᱜ ᱥᱮ ᱢᱤᱫ ᱫᱷᱟᱣ ᱡᱩᱫᱤ ᱡᱟᱸᱜᱟ ᱯᱷᱟᱥᱠᱩᱡ ᱟᱠᱟᱱᱟ ᱮᱱᱠᱷᱟᱱ ᱵᱩᱨᱩ ᱞᱟᱛᱟᱨ ᱛᱮᱢ ᱟᱬᱜᱳᱱᱟ ᱟᱨ ᱡᱤᱣᱤ ᱦᱚᱸ ᱱᱟᱥᱟᱣ ᱦᱚᱸ ᱫᱟᱲᱮᱭᱟᱜᱼᱟ ᱚᱱᱟ ᱵᱩᱨᱩ ᱨᱮ ᱫᱮᱡᱚᱜ ᱥᱚᱢᱚᱭ ᱟᱹᱰᱤᱜᱟᱱ ᱜᱮ ᱟᱱᱟᱴ ᱨᱮ ᱯᱟᱲᱟᱣ ᱦᱩᱭ ᱞᱮᱱᱟ ᱨᱟᱵᱟᱝ ᱠᱟᱱᱼᱠᱟᱱᱟᱣ ᱛᱮ ᱛᱤ ᱡᱟᱸᱜᱟ ᱠᱚ ᱮᱠᱮ ᱮᱠᱮᱵᱟᱨᱮ ᱨᱮᱭᱟᱲ ᱩᱛᱟᱹᱨ ᱞᱮᱱᱟ ᱚᱱᱟ ᱨᱮᱭᱟᱲ ᱥᱟᱦᱟᱣ ᱠᱟᱛᱮ ᱚᱱᱟ ᱵᱩᱨᱩ ᱫᱮᱡ ᱦᱩᱭ ᱞᱮᱱᱟ ᱚᱱᱟ ᱵᱩᱨᱩ ᱫᱮᱡᱚᱜ ᱵᱩᱨᱩ ᱪᱮᱛᱟᱱ ᱫᱮᱡ ᱠᱟᱛᱮ ᱞᱟᱛᱟᱨ ᱠᱚᱭᱚᱜ ᱞᱮᱠᱷᱟᱱ ᱦᱚᱲ ᱦᱚᱸ ᱢᱩᱸᱡ ᱞᱮᱠᱟᱢ ᱧᱮᱞ ᱠᱚᱣᱟ ᱰᱟᱝᱨᱤ ᱦᱚᱸ ᱰᱚᱰᱟ ᱞᱮᱠᱟᱢ ᱧᱮᱞ ᱠᱚᱣᱟ